ᱟᱞᱮ ᱟᱛᱩ ᱨᱮ ᱫᱚ ᱯᱚᱛᱚᱵᱽ ᱢᱩᱨᱟᱹᱭ ᱢᱮᱱᱟᱜ ᱜᱮᱭᱟ ᱛᱚ ᱚᱱᱟ ᱪᱷᱚᱲᱟ ᱠᱚ ᱢᱮᱱᱟᱜᱼᱟ ᱮᱱᱮᱡ ᱥᱮᱨᱮᱧ ᱯᱟᱲᱦᱟᱣ ᱠᱚ ᱢᱮᱱᱟᱜᱼᱟ ᱛᱚ ᱚᱱᱟ ᱠᱚᱧ ᱢᱟᱱᱮ ᱟᱰᱤ ᱜᱮᱧ ᱠᱩᱥᱤᱜᱼᱟ ᱚᱱᱟ ᱠᱚᱧ ᱯᱟᱲᱦᱟᱣᱟ ᱛᱚ ᱤᱧ ᱫᱚ ᱥᱚᱦᱚᱨ ᱨᱮᱧ ᱦᱟᱨᱟᱣ ᱠᱟᱱᱛᱮ ᱢᱚᱸᱡᱽ ᱛᱮ ᱮᱱᱮᱡ ᱥᱮᱨᱮᱧ ᱦᱚᱸ ᱵᱟᱹᱧ ᱵᱟᱲᱟᱭ ᱜᱮᱭᱟ ᱛᱚ ᱚᱱᱟ ᱠᱚ ᱵᱳᱭ ᱠᱚᱧ ᱯᱟᱲᱦᱟᱜᱼᱟ ᱚᱸᱰᱮ ᱠᱷᱚᱡ ᱜᱤ ᱚᱱᱮᱠ ᱨᱚᱠᱚᱢ ᱮᱱᱮᱡ ᱥᱮᱨᱮᱧᱤᱧ ᱪᱮᱫ ᱠᱟᱫᱟ ᱢᱟᱱᱮᱧ ᱯᱟᱲᱦᱟᱣ ᱠᱟᱛᱮ ᱪᱮᱫ ᱫᱟ ᱡᱮ ᱚᱸᱰᱮ ᱠᱷᱚᱡ ᱡᱩᱫᱤ ᱤᱧ ᱡᱩᱫᱤᱧ ᱤᱭᱟᱹ ᱫᱟᱲᱮᱜ ᱢᱟᱱᱮ ᱟᱨᱚᱧ ᱨᱟᱠᱟᱯ ᱞᱟᱜᱤᱜ ᱤᱧ ᱪᱮᱥᱴᱟᱭ ᱫᱟ ᱡᱟ ᱟᱧᱨᱚᱧ ᱪᱮᱛ ᱡᱟᱛᱮ